ᱯᱨᱟᱠᱨᱤᱛᱤᱠ ᱫᱩᱨᱡᱳᱜᱽ ᱟᱞᱮ ᱴᱚᱴᱷᱟᱨᱮ ᱟᱭᱢᱟ ᱫᱚᱢ ᱦᱩᱭ ᱵᱟᱲᱟᱣ ᱠᱟᱱᱟ ᱡᱮᱢᱚᱱ ᱟᱢᱯᱷᱟᱱ ᱟᱭᱞᱟ ᱡᱟᱦᱟᱸ ᱠᱚᱛᱮ ᱫᱚ ᱚᱲᱟᱜ ᱫᱟᱨᱮ ᱚᱴᱟᱝ ᱟᱠᱟᱱᱟ ᱚᱱᱟ ᱥᱟᱶᱛᱮ ᱡᱟᱦᱟᱸ ᱦᱚᱭ ᱫᱟᱜ ᱦᱚᱸ ᱦᱮᱡ ᱟᱠᱟᱱᱟ ᱚᱱᱟ ᱦᱚᱭ ᱫᱟᱜ ᱥᱮ ᱫᱟᱜ ᱛᱟᱞᱟᱛᱮ ᱵᱚᱱᱱᱟ ᱦᱚᱸ ᱦᱩᱭ ᱠᱟᱱᱟ ᱚᱱᱟ ᱵᱚᱱᱱᱟᱛᱮ ᱚᱲᱟᱜ ᱫᱩᱣᱟᱹᱨ ᱢᱮᱨᱚᱢ ᱰᱟᱝᱨᱤ ᱠᱚᱦᱚᱸ ᱠᱚ ᱟᱹᱛᱩ ᱮᱢᱟᱱ ᱠᱟᱱᱟ ᱟᱨ ᱱᱚᱝᱠᱟᱱ ᱯᱨᱟᱠᱨᱤᱛᱤᱠ ᱫᱩᱨᱡᱳᱜᱽ ᱯᱨᱚᱛᱤ ᱵᱚᱪᱷᱚᱨ ᱜᱮ ᱢᱤᱫ ᱫᱚᱢ ᱠᱟᱛᱮᱫ ᱮᱱᱦᱚᱸ ᱦᱩᱭᱩᱜ ᱠᱟᱱ ᱜᱮᱭᱟ ᱡᱟᱦᱟᱸ ᱛᱮ ᱨᱮᱸᱜᱮᱡ ᱚᱨᱮᱡ ᱚᱲᱟᱜ ᱨᱮᱱ ᱦᱚᱲ ᱠᱚ ᱟᱹᱰᱤ ᱚᱥᱩᱵᱤᱫᱷᱟᱜ ᱠᱟᱱᱟ ᱠᱚ ᱚᱱᱟ ᱥᱟᱶᱛᱮ ᱱᱚᱣᱟ ᱚᱥᱩᱵᱤᱫᱷᱟ ᱠᱟᱨᱚᱱ ᱛᱮ ᱱᱤᱛᱚᱜ ᱱᱤᱡᱮᱨ ᱥᱮ ᱚᱲᱟᱜ ᱨᱮᱱ ᱦᱚᱲ ᱠᱚ ᱟᱛᱳ ᱦᱚᱲ ᱠᱚᱦᱚᱸ ᱟᱹᱰᱤ ᱥᱚᱢᱚᱥᱥᱟ ᱨᱮᱠᱚ ᱛᱟᱦᱮᱱ ᱠᱟᱱᱟ ᱟᱨ ᱚᱱᱠᱟ ᱵᱚᱱᱱᱟ ᱦᱚᱭ ᱫᱟᱜ ᱥᱮ ᱯᱨᱟᱠᱨᱤᱛᱤᱠ ᱫᱩᱨᱡᱳᱜᱽ ᱦᱩᱭᱩᱜ ᱠᱟᱱ ᱠᱷᱟᱱ ᱥᱚᱨᱠᱟᱨ ᱯᱟᱦᱴᱟ ᱥᱮᱱ ᱠᱷᱚᱱ ᱦᱚᱸ ᱡᱟᱦᱟᱸ ᱞᱮᱠᱟᱱᱟᱜ ᱠᱳᱱᱳ ᱜᱚᱲᱚ ᱥᱚᱯᱚᱦᱚᱫ ᱵᱟᱝ ᱧᱟᱢᱚᱜ ᱠᱟᱱᱟ ᱠᱷᱟᱹᱞᱤ ᱛᱤᱨᱯᱚᱞ ᱥᱚᱢᱩᱝ ᱜᱮ ᱱᱤᱭᱟᱹ ᱟᱹᱰᱤ ᱠᱚᱥᱴᱚ ᱨᱮᱭᱟᱜ ᱠᱟᱛᱷᱟ ᱠᱟᱱ ᱜᱮᱭᱟ ᱟᱨ ᱯᱨᱚᱛᱤ ᱵᱚᱪᱷᱚᱨ ᱜᱮ ᱱᱚᱝᱠᱟ ᱵᱚᱱᱱᱟ ᱠᱚᱦᱚᱸ ᱦᱩᱭᱩᱜ ᱠᱟᱱᱟ